ᱦᱮᱸ ᱱᱮᱛᱟᱨ ᱫᱚ ᱱᱟᱣᱟ ᱡᱩᱜᱽ ᱯᱟᱲᱟᱣ ᱮᱱᱟ ᱡᱩᱜᱽ ᱡᱩᱜᱽ ᱡᱮᱢᱚᱱ ᱯᱟᱞᱴᱤ ᱤᱫᱤᱜ ᱠᱟᱱᱟ ᱛᱮᱢᱚᱱ ᱦᱚᱸ ᱥᱟᱱᱟᱢᱟᱜ ᱜᱮ ᱯᱟᱞᱴᱤ ᱤᱫᱤᱜ ᱠᱟᱱᱟ ᱡᱚᱛᱚ ᱠᱤᱪᱷᱩ ᱜᱮ ᱯᱟᱞᱴᱤᱜ ᱠᱟᱱᱟ ᱫᱷᱟᱹᱨᱛᱤ ᱟᱭᱳ ᱦᱚᱸᱭ ᱟᱹᱲᱤᱥᱟᱜ ᱵᱚᱱᱛᱮᱪᱚᱝ ᱪᱮᱫ ᱛᱮᱪᱚᱝ ᱟᱭᱢᱟ ᱜᱚᱴᱮᱱ ᱱᱟᱱᱟ ᱯᱨᱚᱠᱟᱨ ᱨᱮᱭᱟᱜ ᱤᱭᱟᱹ ᱦᱤᱡᱩᱜ ᱠᱟᱱᱟ ᱚᱱᱟ ᱠᱚᱛᱮ ᱦᱚᱲ ᱫᱟᱜ ᱵᱟᱭ ᱫᱟᱜ ᱮᱫ ᱛᱮ ᱪᱟᱥᱟᱵᱟᱥᱟ ᱦᱚᱸ ᱟᱹᱰᱤ ᱠᱚᱴᱷᱤᱱ ᱦᱩᱭᱩᱜ ᱠᱟᱱᱟ ᱵᱟᱝ ᱦᱩᱭᱩᱜ ᱠᱟᱱᱟ ᱟᱨᱦᱚᱸ ᱯᱷᱮᱨ ᱱᱚᱛᱮ ᱦᱚᱸ ᱫᱷᱟᱹᱨᱛᱤ ᱟᱭᱳ ᱦᱚᱸᱭ ᱪᱤᱠᱟᱹᱭᱟ ᱟᱫᱚ ᱚᱱᱟᱛᱮ ᱪᱟᱥ ᱵᱟᱥ ᱦᱚᱸ ᱟᱹᱰᱤ ᱠᱚᱢᱮ ᱦᱩᱭ ᱦᱚᱪᱚᱭᱮᱫᱟ ᱛᱚ ᱡᱟᱦᱟᱸ ᱠᱚᱨᱮ ᱜᱮ ᱞᱚᱞᱚᱜ ᱠᱟᱱᱟ ᱫᱮᱯᱟᱜ ᱠᱟᱱᱟ ᱮᱭᱟᱜ ᱠᱟᱱᱟ ᱚᱱᱟ ᱠᱚᱨᱮ ᱫᱚ ᱚᱱᱮ ᱵᱷᱩᱠᱚᱢ ᱠᱚ ᱦᱩᱭᱩᱜ ᱠᱟᱱ ᱠᱷᱟᱱ ᱵᱚᱦᱩ ᱢᱟᱨᱟᱝ ᱪᱷᱟᱛᱤ ᱦᱚᱸ ᱦᱩᱭᱩᱜ ᱠᱟᱱᱟ ᱵᱚᱦᱩᱛ ᱦᱚᱲ ᱫᱚ ᱡᱟᱦᱟᱸ ᱥᱮᱫ ᱮ ᱫᱟᱜ ᱮᱫᱟ ᱠᱷᱩᱵ ᱰᱩᱵᱟᱹ ᱦᱚᱸ ᱰᱩᱵᱟᱹᱜ ᱠᱟᱱᱟ ᱱᱚᱝᱠᱟᱱ ᱨᱟᱡᱽ ᱱᱚᱣᱟ ᱴᱷᱮᱱ ᱫᱚ ᱢᱮᱱᱟᱜᱼᱟ ᱱᱤᱛᱳᱜ ᱡᱷᱟᱲᱠᱷᱚᱸᱰ ᱨᱮᱫᱚ ᱱᱚᱰᱮ ᱛᱮᱫ ᱜᱮ ᱵᱟᱸᱫ ᱰᱩᱵᱟ ᱫᱚ ᱦᱤᱡᱩᱜ ᱠᱟᱱᱟ ᱢᱮᱱᱠᱷᱟᱱ ᱟᱭᱢᱟ ᱜᱚᱴᱮᱱ ᱠᱤᱥᱤᱱ ᱨᱮᱭᱟᱜ ᱫᱟᱨᱮ ᱠᱚ ᱢᱟᱜ ᱵᱟᱲᱟ ᱠᱟᱛᱮ ᱫᱟᱜ ᱡᱟᱹᱲᱤ ᱵᱟᱭ ᱡᱟᱹᱲᱤ ᱫᱟᱲᱮᱜ ᱠᱟᱱᱟ ᱫᱟᱨᱮ ᱠᱚᱨᱮᱭᱟᱜ ᱠᱚ ᱥᱟᱱᱟᱢ ᱚᱠᱥᱤᱡᱮᱱ ᱦᱟᱣᱟ ᱠᱚ ᱥᱩᱫᱷ ᱦᱟᱣᱟ ᱧᱟᱢᱚᱜᱼᱟ ᱚᱱᱟ ᱠᱚ ᱥᱟᱱᱟᱢ ᱵᱟᱹᱲᱤᱡ ᱪᱟᱵᱟᱭᱮᱫᱟ ᱛᱚ ᱚᱱᱟ ᱠᱷᱟᱹᱛᱤᱨ ᱛᱮ ᱫᱟᱨᱮ ᱨᱚᱦᱚᱭ ᱫᱚ ᱵᱚᱦᱩᱛ ᱴᱷᱤᱠ ᱜᱮᱭᱟ ᱯᱨᱟᱠᱨᱤᱛᱤᱠ ᱨᱮᱭᱟᱜ ᱤᱭᱟᱹ ᱠᱟᱱᱟ ᱠᱟᱱᱟ ᱯᱨᱟᱠᱤᱨᱛᱤᱠ ᱨᱮᱭᱟᱜ ᱫᱚ ᱵᱟᱝ ᱱᱤᱛ ᱡᱩᱜᱽ ᱢᱟ ᱚᱠᱚᱭ ᱦᱚᱸ ᱵᱟᱠᱚ ᱵᱩᱡᱽ ᱫᱟᱲᱮᱭᱟᱜ ᱠᱟᱱᱟ ᱢᱮᱱᱠᱷᱟᱱ ᱫᱚ ᱯᱚᱨᱫᱩᱥᱚᱱ ᱪᱤᱠᱟᱹᱛᱮ ᱦᱩᱭᱩᱜ ᱠᱟᱱᱟ ᱫᱷᱟᱹᱨᱛᱤ ᱪᱤᱠᱟᱹᱛᱮ ᱤᱭᱟᱹᱜ ᱠᱟᱱᱟ ᱚᱠᱟ ᱠᱚᱨᱮ ᱪᱤᱠᱟᱹᱛᱮ ᱱᱚᱝᱠᱟ ᱰᱩᱵᱟᱹᱜ ᱠᱟᱱᱟ ᱡᱟᱫᱟ ᱵᱚᱨᱥᱟ ᱦᱩᱭ ᱞᱮᱱᱠᱷᱟᱱ ᱰᱩᱵᱟᱹᱜ ᱜᱮᱭᱟ ᱚᱱᱟᱛᱮ ᱪᱷᱟᱛᱤᱠ ᱦᱩᱭᱩᱜ ᱠᱟᱱᱟ ᱟᱨ ᱡᱩᱫᱤ ᱫᱟᱨᱮ ᱱᱟᱹᱲᱤ ᱠᱚ ᱛᱟᱦᱮᱱᱟ ᱢᱮᱱᱠᱷᱟᱱ ᱫᱚ ᱟᱭᱢᱟ ᱠᱤᱪᱷᱩᱢ ᱫᱟᱜ ᱦᱤᱡᱩᱜᱼᱟ ᱱᱚᱛᱮ ᱵᱟᱝᱜᱟᱞ ᱥᱮᱫ ᱠᱷᱚᱱᱟᱜ ᱨᱟᱠᱟᱵᱟᱭ ᱤᱭᱟᱹ ᱨᱤᱢᱤᱞ ᱦᱟᱣᱟᱭ ᱮᱢᱟᱜ ᱞᱮᱠᱷᱟᱱ ᱜᱮ ᱫᱟᱜ ᱢᱚᱡᱽ ᱛᱮ ᱡᱟᱺᱲᱤ ᱞᱮᱠᱷᱟᱱ ᱜᱮ ᱪᱟᱹᱥᱤ ᱵᱟᱹᱥᱤ ᱦᱚᱸ ᱢᱚᱡᱽ ᱛᱮ ᱦᱩᱭᱩᱜᱼᱟ ᱯᱨᱟᱠᱨᱤᱛᱤᱠ ᱨᱮᱭᱟᱜ ᱡᱚᱛᱚᱱᱟᱜ ᱮᱭᱟᱭ ᱚᱱᱟ ᱠᱚᱦᱚᱸ ᱢᱚᱡᱽ ᱛᱮ ᱠᱷᱮᱛᱤ ᱦᱚᱸ ᱦᱩᱭᱩᱜᱼᱟ